ᱯᱚᱱᱮᱨᱳᱭ ᱟᱜᱚᱥᱴ ᱯᱷᱩᱨᱜᱟᱹᱞ ᱢᱟᱦᱟ ᱵᱟᱭᱤᱥᱮ ᱰᱤᱥᱮᱢᱵᱚᱨ ᱯᱟᱹᱨᱥᱤ ᱡᱤᱛᱠᱟᱹᱨ ᱢᱟᱦᱟ ᱱᱚᱭᱚᱭ ᱟᱜᱚᱥᱴ ᱡᱮᱜᱮᱛ ᱡᱟᱠᱟᱛ ᱟᱫᱤᱵᱟᱥᱤ ᱢᱟᱦᱟ ᱛᱤᱨᱤᱥᱮ ᱡᱩᱱ ᱦᱩᱞ ᱢᱟᱦᱟ ᱯᱚᱱᱮᱨᱳᱭ ᱱᱚᱵᱦᱮᱢᱵᱚᱨ ᱵᱤᱨᱥᱟ ᱢᱩᱱᱰᱟ ᱡᱟᱱᱟᱢ ᱢᱟᱦᱟ